ᱵᱮᱯᱟᱨᱦᱚᱸ ᱟᱹᱰᱤ ᱨᱚᱠᱚᱢ ᱵᱮᱯᱟᱨ ᱢᱮᱱᱟᱜᱼᱟ ᱚᱱᱟ ᱢᱚᱫᱽᱫᱷᱮᱨᱮ ᱥᱤᱢ ᱥᱩᱠᱨᱤ ᱟᱹᱥᱩᱞ ᱵᱮᱯᱟᱨ ᱦᱚᱸ ᱟᱹᱰᱤᱵᱮᱥ ᱜᱮᱭᱟ ᱤᱧᱫᱚ ᱥᱤᱢ ᱜᱮᱰᱮᱧ ᱵᱮᱯᱟᱨᱟ ᱞᱟᱦᱟ ᱛᱮᱫᱚ ᱤᱧ ᱠᱚᱢᱜᱮ ᱥᱤᱢ ᱜᱮᱰᱮᱧ ᱟᱹᱥᱩᱞ ᱞᱟᱜ ᱠᱤᱱᱟ ᱟᱨ ᱚᱱᱠᱟ ᱚᱱᱠᱟᱛᱮᱜᱮ ᱫᱤᱱᱼᱫᱤᱱᱛᱮ ᱰᱷᱮᱨ ᱮᱱᱟᱠᱚ ᱥᱤᱢ ᱥᱤᱢᱠᱚ ᱰᱷᱮᱨᱮᱱᱟ ᱜᱮᱰᱮᱠᱚ ᱰᱷᱮᱨᱮᱱᱟ ᱟᱨ ᱟᱹᱰᱤ ᱥᱟᱸᱜᱮᱭ ᱮᱱᱟᱠᱚ ᱟᱨ ᱥᱟᱸᱜᱮᱭᱮᱱ ᱠᱷᱟᱱ ᱠᱚ ᱚᱱᱠᱟᱜᱮ ᱟᱹᱠᱷᱨᱤᱧ ᱠᱚᱣᱟᱧ ᱚᱱᱟᱛᱮ ᱴᱟᱠᱟ ᱟᱨᱡᱟᱜᱼᱟ ᱟᱹᱰᱤᱜᱟᱱ ᱴᱟᱠᱟ ᱟᱨᱡᱟᱜᱼᱟ ᱟᱨ ᱨᱟᱱᱼᱢᱩᱨᱜᱟᱹᱱ ᱠᱚ ᱚᱱᱟᱠᱚᱜᱮᱧ ᱤᱭᱟᱹᱠᱟᱜᱼᱟ ᱵᱮᱵᱚᱥᱛᱟ ᱠᱟᱜᱟᱹᱧ ᱡᱟᱠᱮᱛᱮ ᱨᱳᱜᱽᱼᱟᱡᱟᱨ ᱦᱮᱡ ᱞᱮᱱᱠᱷᱟᱱ ᱟᱞᱚᱠᱚ ᱜᱩᱡᱩᱜ ᱢᱟ ᱟᱞᱚᱠᱚ ᱤᱭᱟᱹᱜ ᱢᱟᱠᱚ ᱢᱟ ᱚᱱᱟ ᱨᱳᱜᱽᱼᱟᱡᱟᱨ ᱠᱷᱚᱡᱤᱧ ᱵᱟᱧᱪᱟᱣ ᱫᱟᱲᱮᱭᱟᱠᱚ ᱢᱟ ᱚᱱᱟᱛᱮ ᱢᱟᱲᱟᱝ ᱠᱷᱚᱡᱜᱮ ᱨᱟᱱᱼᱢᱩᱨᱜᱟᱹᱱ ᱠᱚᱣᱟᱹᱧ ᱟᱨ ᱨᱟᱱᱼᱢᱩᱨᱜᱟᱹᱱ ᱥᱮᱱᱟᱜ ᱪᱮᱫᱦᱚᱸ ᱤᱧ ᱧᱟᱢ ᱠᱟᱜᱟᱹᱧ ᱢᱟᱲᱟᱝ ᱠᱷᱚᱡ ᱤᱧ ᱵᱟᱰᱟᱭ ᱟᱠᱟᱫᱼᱟ ᱟᱨ ᱛᱟᱨᱯᱚᱨᱮ ᱥᱟᱸᱜᱮᱭᱮᱱ ᱠᱷᱟᱱᱠᱚ ᱥᱚᱨᱠᱟᱨ ᱴᱷᱮᱱᱤᱧ ᱫᱮᱠᱷᱟᱣ ᱠᱮᱫ ᱠᱚᱣᱟ ᱮᱱᱠᱷᱟᱡ ᱩᱱ ᱠᱷᱚᱡᱽ ᱥᱚᱨᱠᱟᱨᱦᱚᱸ ᱤᱧ ᱴᱷᱮᱡ ᱜᱚᱲᱚᱥᱚᱯᱚᱦᱚᱫ ᱮ ᱤᱢᱟᱹᱧᱟᱭ ᱟᱨ ᱡᱚᱛᱚᱣᱟᱜ ᱜᱮ ᱥᱚᱨᱠᱟᱨᱮ ᱤᱢᱟᱹᱧᱟᱭ ᱤᱭᱟᱹ ᱤᱛᱟᱹᱠᱚ ᱤᱢᱟᱹᱧᱟᱭ ᱪᱟᱨᱟᱠᱚ ᱤᱢᱟᱹᱧᱟᱭ ᱥᱤᱢᱠᱚ ᱡᱚᱯᱢᱟᱜ ᱠᱚ ᱤᱢᱟᱹᱧᱟᱭ ᱟᱨ ᱤᱧᱴᱷᱮᱱ ᱠᱷᱚᱱ ᱥᱤᱢᱠᱚ ᱜᱮᱰᱮᱠᱚᱭ ᱦᱟᱛᱟᱣ ᱠᱚᱣᱟᱭ ᱟᱨ ᱚᱱᱟᱛᱮ ᱟᱹᱰᱤᱜᱟᱱ ᱯᱩᱭᱥᱟᱹᱠᱚ ᱤᱧᱟᱜ

ᱟᱨ ᱚᱱᱟᱛᱮᱫᱚ ᱤᱧᱟᱜ ᱟᱹᱰᱤ ᱯᱷᱟᱭᱫᱟ ᱦᱩᱭᱩᱜᱼᱟ